ᱦᱮᱸ ᱟᱵᱚ ᱠᱚᱲᱟ ᱜᱤᱫᱽᱨᱟᱹ ᱠᱚ ᱱᱚᱝᱠᱟ ᱟᱵᱚ ᱪᱮᱫ ᱛᱟᱵᱚᱱ ᱯᱮ ᱡᱟᱦᱟᱸ ᱴᱷᱮᱱ ᱜᱮ ᱡᱟᱦᱟᱸᱴᱟᱜ ᱯᱮ ᱮᱱᱮᱡ ᱠᱟᱱᱟ ᱞᱩᱨ ᱫᱚᱝ ᱠᱟᱛᱮᱫ ᱮᱱᱮᱡ ᱯᱮ ᱡᱟᱦᱟᱸ ᱴᱷᱮᱱ ᱜᱮᱯᱮ ᱮᱱᱮᱡ ᱠᱟᱱᱟ ᱡᱮᱢᱚᱱ ᱯᱷᱩᱴᱵᱚᱞ ᱜᱮᱯᱮ ᱮᱱᱮᱡ ᱠᱟᱱᱟ ᱛᱚ ᱚᱱᱟ ᱦᱚᱸ ᱵᱮᱥ ᱛᱮ ᱮᱱᱮᱡ ᱯᱮ ᱟᱹᱞᱩ ᱦᱟᱺᱰᱤ ᱧᱩ ᱠᱟᱛᱮᱫ ᱯᱮ ᱮᱱᱮᱡᱼᱟ ᱛᱟᱠᱤ ᱟᱯᱛᱤ ᱦᱚᱸ ᱨᱟᱹᱯᱩᱫᱚᱜ ᱛᱟᱯᱮᱭᱟ ᱡᱟᱸᱜᱟ ᱦᱚᱸ ᱨᱟᱹᱯᱩᱫᱚᱜ ᱛᱟᱯᱮᱭᱟ ᱱᱚᱡᱚᱨ ᱦᱚᱸ ᱴᱷᱤᱠ ᱵᱟᱝ ᱛᱟᱦᱮᱱ ᱛᱟᱯᱮᱭᱟ ᱵᱚᱞᱮ ᱮᱢᱟᱢ ᱠᱟᱱᱟ ᱚᱱᱟ ᱦᱚᱸ ᱵᱟᱢ ᱦᱟᱛᱟᱣ ᱫᱟᱲᱮᱭᱟᱜᱼᱟ ᱮᱴᱟᱜ ᱥᱮᱫ ᱮᱢ ᱯᱷᱟᱹᱱᱴᱤᱞᱚᱜᱼᱟ ᱵᱩᱞ ᱱᱤᱥᱟᱹᱛᱮ ᱟᱢ ᱫᱚ ᱛᱷᱤᱭᱟᱹᱢ ᱢᱮᱱᱟ ᱛᱚ ᱟᱢ ᱜᱮᱢ ᱧᱩᱨᱩᱜᱼᱟ ᱛᱚ ᱚᱱᱠᱟᱛᱮᱫᱚ ᱟᱢ ᱫᱚ ᱵᱚᱞ ᱦᱚᱸ ᱵᱟᱢ ᱥᱟᱵ ᱫᱟᱲᱮᱭᱟᱜᱼᱟ ᱟᱨ ᱮᱴᱟᱜ ᱥᱮᱫ ᱦᱚᱸ ᱵᱟᱢ ᱮᱢ ᱫᱟᱲᱮᱭᱟᱭᱟ ᱚᱠᱚᱭ ᱜᱟᱛᱮᱢ ᱦᱚᱸ ᱵᱟᱢ ᱮᱢ ᱫᱟᱲᱮᱭᱟᱭᱟ ᱛᱚ ᱚᱱᱠᱟᱱᱟᱜ ᱫᱚ ᱟᱞᱚ ᱦᱟᱺᱰᱤ ᱯᱟᱹᱣᱨᱟᱹ ᱧᱩ ᱠᱟᱛᱮ ᱟᱞᱚ ᱵᱚᱱ ᱮᱱᱮᱡ ᱢᱟ ᱵᱮᱥ ᱨᱮᱵᱚᱱ ᱮᱱᱮᱡ ᱢᱟ ᱴᱷᱤᱠ ᱛᱮᱵᱚᱱ ᱮᱱᱮᱡ ᱢᱟ ᱧᱩᱛᱩᱢ ᱫᱚᱦᱚᱭ ᱢᱮ ᱡᱟᱦᱟᱸ ᱞᱮᱠᱟᱛᱮᱧ ᱵᱮᱥ ᱛᱤᱧ ᱮᱱᱮᱡ ᱞᱮᱱᱠᱷᱟᱱ ᱤᱧ ᱡᱟᱦᱟᱸ ᱢᱟᱱ ᱛᱟᱦᱟᱸ ᱮᱱᱮᱡ ᱠᱚ ᱤᱫᱤᱭᱤᱧᱟᱹ ᱟᱨ ᱥᱟᱵᱟᱭ ᱟᱢᱟᱜ ᱦᱩᱭᱩᱜ ᱦᱚᱸ ᱧᱩᱛᱩᱢ ᱦᱚᱸ ᱦᱩᱭᱩᱜ ᱛᱟᱢᱟ ᱚᱱᱠᱟᱱᱟᱜ ᱠᱟᱛᱷᱟᱭ ᱯᱮ ᱟᱨ ᱡᱮᱢᱚᱱ ᱟᱵᱚ ᱡᱷᱟᱲᱠᱷᱚᱸᱰ ᱨᱟᱡᱽ ᱨᱮᱱ ᱢᱤᱫᱴᱮᱱ ᱫᱷᱚᱱᱤ ᱠᱨᱤᱠᱮᱴ ᱮᱱᱮᱡ ᱛᱮ ᱮᱠᱫᱚᱢᱮ ᱴᱚᱯ ᱟᱠᱟᱫᱟ ᱥᱟᱱᱟᱢ ᱛᱚ ᱥᱮ ᱞᱮᱠᱟ ᱴᱚᱯᱮ ᱥᱟᱯᱮ ᱦᱚᱸ ᱢᱚᱱᱮ ᱡᱤᱣᱤ ᱫᱚᱦᱚᱭ ᱯᱮ ᱡᱮ ᱤᱧᱦᱚᱸ ᱪᱤᱠᱟᱹᱛᱮᱧ ᱴᱚᱯᱚᱜᱼᱟ ᱟᱞᱮ ᱱᱚᱣᱟ ᱜᱨᱩᱯ ᱠᱷᱚᱱᱟᱜ ᱚᱱᱠᱟ ᱟᱯᱮ ᱮᱱᱮᱡ ᱯᱮ ᱛᱟᱠᱤ ᱟᱯᱮᱭᱟᱜ ᱧᱩᱛᱩᱢ ᱦᱩᱭ ᱦᱚᱸ ᱦᱩᱭᱩᱜᱼᱟ ᱦᱚᱲ ᱦᱚᱸᱠᱚ ᱤᱫᱤ ᱯᱮᱭᱟ ᱯᱚᱭᱥᱟ ᱦᱚᱯᱮ ᱠᱟᱢᱟ ᱟᱯᱮᱭᱟᱜ ᱡᱤᱭᱚᱱ ᱦᱚᱸ ᱵᱮᱥ ᱪᱟᱞᱟᱜ ᱛᱟᱯᱮᱭᱟ ᱟᱨ ᱥᱚᱝᱥᱟᱨ ᱨᱮ ᱴᱷᱤᱠ ᱪᱟᱞᱟᱜ ᱛᱟᱯᱮᱭᱟ ᱟᱨ ᱵᱟᱨ ᱯᱚᱭᱥᱟ ᱞᱟᱵᱷ ᱦᱚᱸᱯᱮ ᱞᱟᱵᱷᱼᱟ ᱠᱟᱲᱳᱨ ᱠᱟᱲᱳᱨ ᱴᱟᱠᱟ ᱱᱤᱛᱚᱜ ᱫᱷᱩᱱᱤ ᱟᱨᱡᱟᱣ ᱮᱫᱟᱭ ᱡᱟᱦᱟᱸ ᱢᱟᱱ ᱛᱟᱦᱟᱸ ᱠᱚ ᱤᱫᱤᱭᱮᱫ ᱛᱟᱦᱮᱸᱫ ᱠᱟᱲᱳᱨ ᱴᱟᱠᱟ ᱵᱟᱠᱷᱟᱱ ᱵᱟᱠᱚ ᱤᱫᱤᱭᱤᱧ ᱠᱟᱫᱟ ᱥᱮᱭ ᱞᱮᱠᱟ ᱟᱢ ᱱᱚᱰᱮ ᱴᱷᱤᱠ ᱛᱮᱢ ᱮᱱᱮᱡᱼᱟ ᱴᱷᱤᱠ ᱛᱮᱢ ᱠᱟᱹᱢᱤᱭᱟ ᱛᱚᱵᱮ ᱥᱮ ᱟᱢ ᱦᱚᱸᱭ ᱠᱩᱥᱤᱭᱟᱢᱟ ᱟᱨᱮ ᱤᱫᱤ ᱢᱮᱭᱟ ᱛᱚ ᱥᱮ ᱫᱚ ᱱᱤᱛᱚᱜ ᱧᱩ ᱵᱩᱞ ᱠᱟᱛᱮᱫ ᱯᱮ ᱮᱱᱮᱡᱼᱟ ᱵᱚᱞ ᱜᱮ ᱵᱟᱯᱮ ᱥᱟᱵ ᱫᱟᱲᱮᱭᱟᱜᱼᱟ ᱛᱚ ᱪᱤᱠᱟᱹ ᱠᱟᱛᱮᱫ ᱦᱟᱹᱱᱤᱢ ᱮᱢᱟᱭᱟ ᱱᱩᱭ ᱟᱢᱮ ᱮᱢᱟᱜ ᱢᱮᱭᱟ ᱛᱚ ᱦᱟᱹᱱᱤ ᱵᱟᱢ ᱮᱢ ᱫᱟᱲᱮᱭᱟᱫᱟ ᱮᱴᱟᱜ ᱥᱮᱫ ᱮᱢ ᱴᱚᱠᱟᱣ ᱠᱮᱫᱟ ᱚᱱᱠᱟ ᱫᱚ ᱵᱟᱝ ᱛᱟᱠᱤ ᱵᱮᱥ ᱛᱮ ᱮᱱᱮᱡ ᱯᱮ ᱫᱩᱨ ᱰᱷᱚᱝ ᱛᱮ ᱮᱱᱮᱡ ᱯᱮ ᱟᱨ ᱮᱢᱚᱱ ᱮᱱᱮᱡ ᱯᱮ ᱛᱟᱠᱤ ᱟᱢᱨᱮᱱ ᱜᱟᱛᱮ ᱜᱮ ᱮᱢᱟᱭ ᱢᱮ ᱮᱴᱟᱜ ᱥᱮᱫ ᱫᱚ ᱟᱞᱚᱢ ᱛᱷᱤᱭᱟᱹ ᱠᱟᱜᱼᱟ ᱛᱷᱤᱭᱟᱹᱭᱮᱫᱟᱢ ᱛᱚ ᱦᱟᱹᱱᱤᱢ ᱮᱢᱟᱫᱮᱭᱟ ᱵᱩᱞ ᱦᱤᱥᱟᱹᱛᱮ ᱟᱢ ᱛᱷᱚᱲᱮᱢ ᱵᱩᱡᱽ ᱫᱟᱲᱮᱭᱟᱜᱼᱟ ᱵᱩᱞ ᱞᱮᱱᱠᱷᱟᱱ ᱱᱤᱥᱟᱹ ᱦᱩᱭ ᱞᱮᱱ ᱠᱷᱟᱱ ᱫᱚ ᱫᱤᱥᱟ ᱫᱚ ᱵᱟᱝ ᱛᱟᱦᱮᱱᱟ ᱥᱯᱚᱥᱴ ᱚᱱᱟᱫᱚ ᱮᱠᱫᱚᱢ ᱱᱚᱡᱚᱨ ᱨᱮ ᱴᱷᱤᱠ ᱵᱚᱝ ᱛᱟᱦᱮᱱᱟ ᱟᱢ ᱟᱣᱹᱨᱤ ᱥᱟᱵ ᱥᱟᱵ ᱛᱮ ᱦᱟᱹᱱ ᱟᱢᱮ ᱮᱲᱮ ᱠᱮᱫ ᱢᱮᱭᱟ ᱚᱱᱠᱟ ᱫᱚ ᱟᱞᱚ ᱦᱩᱭᱩᱜ ᱛᱟᱠᱤ ᱵᱮᱥᱛᱮ ᱮᱱᱮᱡ ᱯᱮ ᱵᱮᱥᱛᱮ ᱟᱨ ᱮᱱᱮᱡ ᱠᱟᱛᱮᱫ ᱵᱮᱱᱟᱜ ᱯᱮ ᱦᱚᱲ ᱟᱨ ᱜᱤᱫᱽᱨᱟᱹ ᱦᱚᱸ ᱵᱮᱱᱟᱜ ᱯᱮ ᱟᱨ ᱠᱟᱢᱟᱣ ᱦᱚᱸ ᱠᱟᱢᱟᱣ ᱯᱮ ᱛᱟᱠᱤ ᱵᱮᱥᱛᱮ ᱜᱤᱫᱟᱹᱨ ᱯᱤᱫᱟᱹᱨ ᱠᱚ ᱡᱚᱢ ᱛᱟᱯᱮᱭᱟ